ᱦᱮᱸ ᱦᱮᱞᱳ ᱦᱮᱸ ᱢᱟ ᱞᱟᱹᱭ ᱢᱮ ᱦᱚᱸ ᱚᱱᱠᱟᱜᱮ ᱟᱸᱡᱚᱢ ᱟᱸᱡᱚᱢ ᱜᱤᱧ ᱟᱹᱭᱠᱟᱹᱣ ᱮᱫᱟ ᱡᱮ ᱟᱹᱰᱤᱫᱤᱱ ᱯᱚᱨᱮᱢ ᱯᱷᱳᱱ ᱮᱫᱟ ᱛᱚ ᱪᱮᱫ ᱮᱢ ᱫᱤᱥᱟᱹ ᱠᱮᱫᱟ ᱦᱮᱸ ᱢᱮᱱᱟᱜ ᱫᱚ ᱢᱮᱱᱟᱜᱼᱟ ᱠᱚᱣᱟ ᱜᱩᱱᱟᱹᱱᱚᱜ ᱠᱟᱱ ᱛᱟᱦᱮᱱᱜᱤᱧ ᱟᱠᱷᱨᱤᱧ ᱤᱧ ᱤᱫᱤ ᱠᱚᱣᱟ ᱟᱫᱚ ᱴᱷᱤᱠ ᱴᱟᱭᱤᱢ ᱨᱮ ᱟᱫᱚ ᱟᱢ ᱦᱚᱸᱢ ᱯᱷᱳᱱ ᱠᱮᱫᱟ ᱟᱫᱚ ᱟᱢ ᱜᱮᱛᱚ ᱵᱟᱢ ᱦᱮᱡ ᱵᱟᱲᱟᱜ ᱠᱟᱱᱟ ᱧᱮᱞ ᱞᱮᱠᱚ ᱠᱷᱟᱱ ᱮᱢ ᱟᱹᱰᱤ ᱵᱷᱟᱹᱜᱤ ᱠᱚᱜᱼᱟ ᱫᱟᱜ ᱥᱮ ᱟᱭᱢᱟ ᱨᱚᱠᱚᱢ ᱢᱮᱱᱟᱜ ᱠᱚᱣᱟ ᱛᱳ ᱟᱫᱚ ᱩᱱᱠᱩ ᱠᱟᱹᱴᱤᱡ ᱧᱚᱜ ᱠᱚᱫᱚ ᱵᱚᱞᱮ ᱤᱱᱠᱟᱹ ᱵᱟᱨᱚᱥᱚ ᱜᱟᱱᱮ ᱠᱟᱹᱴᱤᱡ ᱧᱚᱜ ᱠᱚᱧ ᱟᱠᱷᱨᱤᱧ ᱠᱚᱣᱟ ᱵᱚᱞᱮ ᱟᱭᱢᱟ ᱰᱷᱮᱨ ᱠᱚ ᱦᱩᱭ ᱠᱟᱱᱟ ᱛᱚ ᱵᱟᱠᱚ ᱥᱟᱦᱚᱵᱚ ᱠᱟᱱᱟ ᱜᱩᱯᱤ ᱵᱟᱲᱟᱭ ᱦᱚᱸ ᱠᱟᱹᱴᱤᱡ ᱠᱚᱦᱚᱸ ᱚᱱᱠᱩ ᱴᱟᱨᱟᱡ ᱴᱩᱨᱩᱡ ᱩᱱᱠᱩ ᱟᱨ ᱞᱟᱹᱴᱩ ᱧᱚᱜ ᱠᱚ ᱢᱤᱫᱴᱮᱱ ᱵᱷᱮᱰᱟ ᱦᱮᱱᱟᱭᱟ ᱩᱱᱤᱫᱚ ᱫᱟᱢ ᱧᱚᱜ ᱟᱭ ᱠᱟᱹᱱᱟᱹᱧ ᱢᱚᱡ ᱜᱮᱭᱟᱭ ᱡᱤᱞ ᱦᱚᱸ ᱟᱭᱢᱟ ᱰᱷᱮᱨ ᱦᱩᱭᱩᱜᱼᱟ ᱡᱚᱢᱨᱮ ᱮᱠᱮ ᱵᱟᱨᱮ ᱥᱮᱭ ᱵᱮᱱᱟᱣ ᱠᱟᱱᱟᱭ ᱩᱱᱤ ᱫᱚ ᱮᱱᱛᱮᱜ ᱯᱟᱸᱪ ᱦᱟᱡᱟᱨ ᱜᱟᱱᱤᱧ ᱫᱟᱢ ᱟᱭ ᱠᱟᱱᱟ ᱩᱱᱤ ᱫᱚ ᱵᱚᱞᱮ ᱦᱮᱸ ᱚᱱᱟ ᱢᱟ ᱴᱷᱤᱠ ᱠᱟᱛᱷᱟ ᱠᱟᱱᱜᱮ ᱟᱫᱚ ᱟᱢ ᱜᱮᱦᱟᱸᱜ ᱧᱮᱞ ᱧᱚᱜ ᱠᱚᱛᱟ ᱞᱟᱝ ᱢᱮ ᱪᱮᱫ ᱞᱮᱠᱟ ᱛᱤᱱᱟᱹᱜ ᱜᱟᱱᱛᱮ ᱯᱳᱥᱟᱜ ᱛᱟᱢᱟ ᱟᱨ ᱵᱟᱝᱠᱷᱟᱱ ᱤᱧ ᱢᱟ ᱟᱠᱷᱨᱤᱧ ᱢᱟᱧ ᱢᱮᱱᱮᱫ ᱠᱟᱱᱜᱮ ᱟᱨ ᱱᱤᱛᱚᱜ ᱯᱚᱭᱥᱟ ᱦᱚᱸ ᱫᱚᱨᱠᱟᱨ ᱟᱹᱧ ᱠᱟᱱᱟ ᱟᱨ ᱮᱱᱛᱮᱫ ᱮᱢ ᱦᱮᱡ ᱞᱮᱱᱠᱷᱟᱱ ᱫᱚ ᱟᱹᱰᱤ ᱢᱟᱦᱟ ᱠᱚᱢ ᱨᱮᱲ ᱠᱚᱢ ᱧᱚᱜ ᱨᱮᱹᱴ ᱛᱮᱜᱮᱧ ᱮᱢᱟᱣᱢᱟ ᱡᱮᱦᱮᱛᱩ ᱧᱮᱞ ᱧᱮᱯᱮᱞ ᱧᱚᱜ ᱦᱚᱲ ᱠᱟᱱᱟᱢ ᱦᱮᱸ ᱮᱱᱛᱮᱫ ᱟᱢᱜᱮ ᱦᱮᱸ ᱟᱢᱜᱮ ᱮᱢ ᱢᱟᱧ ᱮᱢᱟ ᱵᱟᱲᱟᱣᱟᱢ ᱮᱴᱟᱜ ᱦᱚᱲ ᱢᱟ ᱵᱟᱹᱧ ᱮᱢᱟ ᱵᱟᱲᱟᱣᱟᱠᱚᱣᱟ ᱟᱫᱚᱢ ᱦᱮᱡ ᱜᱚᱫ ᱞᱮᱱᱠᱷᱟᱱ ᱵᱷᱟᱹᱞᱤ ᱠᱚᱜᱼᱟ ᱤᱧᱟᱹᱜ ᱯᱚᱭᱥᱟ ᱢᱟ ᱫᱚᱨᱠᱟᱨ ᱤᱧ ᱠᱟᱱ ᱜᱮᱭᱟ ᱟᱪᱪᱷᱟ ᱜᱟᱯᱟ ᱜᱮ ᱛᱟᱦᱚᱞᱮ ᱜᱟᱯᱟ ᱜᱮ ᱛᱟᱦᱚᱞᱮ ᱥᱚᱠᱟᱞ ᱨᱮ ᱦᱤᱡᱩᱜ ᱢᱮ ᱛᱮᱦᱤᱧ ᱵᱟᱹᱱᱩᱧ ᱫᱚ ᱛᱮᱦᱤᱧ ᱦᱟᱹᱴᱤᱭᱟᱹ ᱨᱤᱧ ᱦᱮᱡ ᱟᱠᱟᱱ ᱱᱚᱜᱼᱚᱭ ᱵᱚᱞᱮ ᱫᱚᱨᱫᱟᱢ ᱟᱸᱡᱚᱢ ᱤᱧ ᱦᱮᱡ ᱟᱠᱟᱱᱟ ᱵᱚᱞᱮ ᱪᱮᱫ ᱞᱮᱠᱟ ᱠᱚ ᱫᱟᱢᱚᱜ ᱠᱟᱱᱟ ᱟᱞᱮ ᱥᱮᱱᱟᱜ ᱚᱱᱟ ᱞᱟᱹᱴᱩ ᱧᱚᱜ ᱦᱟᱹᱴᱤᱭᱟᱹ ᱦᱮᱸ ᱟᱫᱚ ᱵᱚᱞᱮ ᱚᱱᱟᱜᱤᱧ ᱟᱸᱡᱚᱢ ᱵᱟᱲᱟᱭᱮᱫᱟ ᱟᱫᱚ ᱢᱟ ᱦᱟᱸᱜ ᱜᱟᱯᱟ ᱦᱤᱡᱩᱜ ᱢᱮ ᱥᱚᱠᱟᱞ ᱵᱮᱞᱟ ᱠᱚᱢ ᱥᱚᱢ ᱛᱤᱧ ᱮᱢᱟᱢᱟ ᱤᱧᱦᱚᱸ ᱯᱚᱭᱥᱟ ᱫᱚᱨᱠᱟᱨᱟᱹᱧ ᱠᱟᱱᱟ ᱟᱹᱰᱤ ᱩᱥᱟᱹᱨᱟ ᱴᱷᱤᱠ ᱜᱮᱭᱟ ᱢᱟ ᱢᱟ ᱛᱟᱦᱚᱞᱮ ᱟᱥᱟᱭᱮᱱᱟᱹᱧ ᱜᱟᱯᱟ ᱥᱚᱠᱟᱞ ᱥᱚᱠᱟᱞᱮᱢ ᱦᱤᱡᱩᱜᱼᱟ ᱦᱟᱸᱜ ᱵᱟᱠᱷᱟᱱ ᱦᱟᱸᱜ ᱜᱩᱯᱤ ᱦᱟᱸᱜ ᱠᱚ ᱤᱫᱤ ᱠᱚᱛᱟ ᱞᱮᱭᱟ ᱜᱤᱫᱽᱨᱟᱹ ᱠᱚ ᱟᱹᱰᱤ ᱡᱷᱟᱹᱞ ᱠᱚ ᱤᱫᱤ ᱞᱮᱠᱚ ᱠᱷᱟᱱ ᱵᱟᱢ ᱥᱮᱸᱫᱽᱨᱟ ᱞᱟᱸᱜᱟ ᱪᱟᱵᱟᱜᱼᱟ ᱪᱤᱠᱟᱹᱛᱮ ᱵᱟᱠᱷᱟᱱ ᱮᱢ ᱠᱤᱨᱤᱧ ᱠᱚᱣᱟ ᱵᱟᱹᱭᱦᱟᱹᱲ ᱠᱚ ᱪᱟᱞᱟᱣ ᱞᱮᱱᱠᱷᱟᱱ ᱦᱮᱸ ᱢᱟ ᱛᱟᱦᱚᱞᱮ ᱫᱚᱦᱚᱭ ᱫᱟᱹᱧ